ᱵᱷᱟᱨᱚᱛ ᱫᱤᱥᱚᱢ ᱨᱮᱫᱚ ᱟᱹᱰᱤ ᱟᱭᱢᱟ ᱴᱚᱴᱷᱟ ᱢᱮᱱᱟᱜᱼᱟ ᱟᱨ ᱵᱷᱟᱜᱟᱨ ᱵᱷᱟᱜᱮ ᱴᱚᱴᱷᱟ ᱨᱮ ᱵᱷᱮᱜᱟᱨ ᱵᱷᱮᱜᱟᱨ ᱟᱛᱳ ᱨᱮ ᱨᱟᱵᱟᱝᱟ ᱟᱨ ᱥᱤᱛᱩᱝᱟ ᱚᱱᱟᱠᱟᱜᱮ ᱟᱞᱮ ᱡᱷᱟᱲᱠᱷᱚᱸᱰ ᱨᱮᱫᱚ ᱱᱤᱛᱳᱝ ᱫᱚ ᱥᱤᱛᱩᱝ ᱠᱟᱱᱟ ᱥᱚᱠᱛᱚ ᱥᱤᱛᱩᱝ ᱠᱟᱱᱟ ᱟᱨ ᱟᱭᱢᱟ ᱟᱨ ᱮᱴᱟᱜ ᱴᱚᱴᱷᱟ ᱠᱚᱨᱮ ᱫᱚ ᱨᱟᱵᱟᱝ ᱦᱚᱸ ᱨᱟᱵᱟᱝ ᱠᱟᱱᱟ ᱩᱱᱤ ᱩᱱᱟᱹᱜ ᱢᱟᱨᱟᱝ ᱵᱷᱟᱨᱚᱛ ᱫᱤᱥᱚᱢ ᱥᱮ ᱟᱫᱷᱟ ᱨᱮᱫᱚ ᱨᱟᱵᱟᱝᱟ ᱟᱨ ᱟᱫᱷᱟ ᱨᱮᱫᱚ ᱥᱤᱛᱩᱝᱟ ᱵᱷᱮᱜᱟᱨ ᱵᱷᱮᱜᱟᱨ ᱡᱟᱭᱜᱟᱨᱮ ᱵᱷᱮᱜᱟᱨ ᱵᱷᱮᱜᱟᱨ ᱦᱚᱭ ᱦᱤᱥᱤᱫ ᱛᱟᱦᱮᱱᱟ ᱟᱨ ᱟᱫᱷᱟ ᱠᱚᱨᱮ ᱫᱚ ᱡᱟᱹᱯᱩᱫᱮᱜ ᱟᱭ ᱢᱟᱱᱮ ᱱᱚᱝᱠᱟᱜᱮ ᱟᱨᱦᱚᱸ ᱟᱭᱢᱟ ᱴᱚᱴᱷᱟ ᱢᱮᱱᱟᱜᱼᱟ ᱚᱱᱟ ᱠᱚᱨᱮ ᱫᱚ ᱥᱤᱛᱩᱝ ᱦᱚᱸ ᱥᱤᱛᱩᱝᱟ ᱟᱨ ᱟᱫᱷᱟ ᱠᱚᱨᱮ ᱫᱚ ᱡᱟᱹᱯᱩᱫᱟᱭ ᱟᱫᱷᱟ ᱠᱚᱨᱮ ᱫᱚ ᱨᱟᱵᱟᱝ ᱠᱟᱱᱟ ᱚᱱᱠᱟᱜᱮ ᱟᱨᱦᱚᱸ ᱟᱭᱢᱟ ᱴᱚᱴᱷᱟ ᱨᱮ ᱱᱚᱝᱠᱟ ᱡᱚᱞᱵᱟᱭᱩ ᱢᱟᱱᱮ ᱦᱚᱭ ᱦᱤᱥᱤᱫ ᱢᱮᱱᱟᱜᱼᱟ ᱟᱨᱦᱚᱸ ᱮᱴᱟᱜ ᱴᱚᱴᱷᱟ ᱠᱚᱨᱮ ᱫᱚ ᱱᱚᱣᱟ ᱫᱚ ᱵᱚᱫᱚᱞ ᱤᱫᱤᱜᱼᱟ ᱵᱷᱟᱨᱚᱛ ᱫᱤᱥᱚᱢ ᱨᱮᱭᱟᱜ ᱦᱚᱭ ᱦᱤᱥᱤᱫ ᱵᱚᱫᱚᱞ ᱤᱫᱤᱜ ᱜᱮᱭᱟ ᱛᱩᱨᱩᱭ ᱪᱟᱸᱫᱚᱭ ᱥᱤᱛᱩᱝ ᱠᱷᱟᱱ ᱛᱩᱨᱩᱭ ᱪᱟᱸᱫᱚᱭ ᱨᱟᱵᱟᱝᱟ ᱟᱨ ᱱᱚᱝᱠᱟ ᱦᱚᱭ ᱦᱤᱥᱤᱫ ᱫᱚ ᱵᱚᱫᱚᱞ ᱦᱟᱠᱟᱜᱮ ᱢᱮᱱᱟᱜᱼᱟ ᱟᱨ ᱟᱹᱰᱤ ᱥᱮᱫᱟᱭ ᱠᱷᱚᱱᱜᱮ ᱦᱚᱭ ᱦᱤᱥᱤᱫ ᱫᱚ ᱰᱚᱞᱚᱜ ᱜᱮᱭᱟ ᱟᱨ ᱡᱷᱟᱲᱠᱷᱚᱸᱰ ᱨᱮᱫᱚ ᱱᱮᱥ ᱫᱚ ᱥᱤᱛᱩᱝᱮᱜ ᱟᱭ ᱥᱚᱠᱛᱚ ᱥᱤᱴᱩᱝ ᱠᱟᱱᱟ ᱟᱨ ᱥᱤᱛᱩᱝ ᱫᱚ ᱢᱟᱱᱮ ᱟᱹᱰᱤ ᱥᱚᱠᱛᱚᱜᱮ ᱥᱤᱛᱩᱝᱟᱭ ᱟᱨ ᱮᱴᱟᱜ ᱡᱟᱭᱜᱟ ᱠᱚᱨᱮ ᱫᱚ ᱨᱟᱵᱟᱝ ᱦᱚᱸ ᱨᱟᱵᱟᱝ ᱠᱟᱱᱟ ᱠᱤᱪᱷᱩ ᱜᱟᱱ ᱡᱟᱭᱜᱟ ᱨᱮᱫᱚ ᱟᱨ ᱠᱤᱪᱷᱩᱜᱟᱱ ᱴᱚᱴᱷᱟ ᱨᱮᱫᱚ ᱱᱚᱜᱼᱚᱸᱭ ᱱᱚᱝᱠᱟ ᱧᱩᱛᱩᱢ ᱠᱟᱱᱟ ᱟᱨ ᱱᱚᱣᱟ ᱫᱚ ᱢᱚᱣᱥᱚᱢ ᱤᱭᱟᱹᱛᱮ ᱵᱚᱫᱚᱞᱟᱠᱟᱜᱮ ᱛᱟᱦᱮᱱᱟ ᱵᱷᱟᱨᱚᱛ ᱫᱤᱥᱚᱢ ᱨᱮ ᱵᱷᱮᱜᱟᱨ ᱵᱷᱮᱜᱟᱨ ᱴᱚᱴᱷᱟᱨᱮ ᱵᱷᱮᱜᱟᱨ ᱫᱤᱱᱨᱮ ᱥᱤᱛᱩᱝᱟᱭ ᱵᱷᱮᱜᱟᱨ ᱫᱤᱱᱨᱮ ᱵᱟᱹᱱᱩᱜᱼᱟ ᱵᱷᱮᱜᱟᱨ ᱵᱷᱮᱜᱟᱨ ᱴᱚᱴᱷᱟᱨᱮ ᱵᱷᱮᱜᱟᱨ ᱵᱷᱮᱜᱟᱨ ᱡᱚᱞᱵᱟᱭᱩ ᱯᱚᱨᱤᱵᱚᱨᱛᱚᱱ ᱛᱟᱦᱮᱱᱟ ᱱᱚᱝᱠᱟᱜᱮ ᱟᱨᱦᱚᱸ ᱟᱭᱢᱟ ᱡᱟᱭᱜᱟ ᱠᱚᱨᱮ ᱦᱚᱸ ᱵᱚᱫᱚᱞ ᱦᱟᱠᱟᱜᱮ ᱢᱮᱱᱟᱜᱼᱟ ᱟᱨ ᱟᱞᱮ ᱵᱷᱟᱨᱚᱛ ᱫᱤᱥᱚᱢ ᱨᱮ ᱟᱞᱮ ᱴᱚᱴᱷᱟᱨᱮ ᱫᱚ ᱡᱟᱹᱥᱛᱤ ᱠᱟᱭᱛᱮ ᱱᱤᱛᱳᱝ ᱫᱚ ᱥᱚᱠᱛᱚ ᱥᱤᱛᱩᱝ ᱠᱟᱱᱟ ᱟᱨ ᱥᱤᱛᱩᱝ ᱦᱚᱸ ᱥᱤᱛᱩᱝᱟ ᱟᱨ ᱡᱟᱹᱯᱩᱫ ᱦᱚᱭ ᱡᱟᱹᱯᱩᱫ ᱜᱮᱭᱟ ᱟᱨ ᱦᱚᱞᱟᱭ ᱱᱚᱣᱟ ᱫᱚ ᱪᱮᱫ ᱠᱚ ᱢᱮᱱᱟ ᱢᱤᱫ ᱥᱮᱛᱟᱜ ᱮ ᱥᱤᱛᱩᱝ ᱮᱫᱠᱷᱟᱱ ᱧᱤᱫᱟᱹᱭ ᱫᱟᱜᱮᱜᱼᱟ ᱟᱨ ᱫᱟᱜ ᱞᱮᱠᱷᱟᱱ ᱫᱚᱭ ᱠᱟᱹᱡ ᱴᱷᱤᱠ ᱧᱚᱜ ᱵᱩᱡᱷᱟᱹᱜ ᱠᱟᱱᱟ ᱠᱚᱢ ᱫᱷᱟᱨᱟᱭ ᱫᱟᱜᱽ ᱠᱷᱟᱱ ᱫᱚ ᱯᱩᱨᱟᱹ ᱵᱷᱟᱵᱽ ᱞᱮᱠᱟ ᱵᱩᱡᱷᱟᱹᱜ ᱠᱟᱱᱟ ᱯᱩᱨᱟᱹ ᱩᱫᱽᱜᱟᱹᱨ ᱱᱚᱝᱠᱟᱜᱮ ᱵᱷᱮᱜᱟᱨ ᱵᱷᱮᱜᱟᱨ ᱴᱚᱴᱷᱟᱨᱮ ᱵᱷᱮᱜᱟᱨ ᱧᱚᱜ ᱛᱟᱦᱮᱱᱟ ᱟᱨ ᱟᱞᱮ ᱴᱚᱴᱷᱟ ᱨᱮᱫᱚ ᱫᱚᱢᱮᱛᱮᱫ ᱜᱮ ᱠᱷᱚ ᱫᱚᱢᱮ ᱛᱮᱫ ᱜᱮ ᱥᱤᱛᱩᱝ ᱠᱟᱱᱟ ᱠᱷᱟᱱ ᱵᱷᱟᱨᱚᱛ ᱫᱤᱥᱚᱢ ᱨᱮᱭᱟᱜ ᱟᱭᱢᱟ ᱴᱚᱴᱷᱟ ᱢᱮᱱᱟᱜᱼᱟ ᱟᱨ ᱟᱭᱢᱟ ᱴᱚᱴᱷᱟᱨᱮ ᱵᱷᱮᱜᱟᱨ ᱵᱷᱮᱜᱟᱨ ᱫᱤᱱᱨᱮ ᱥᱤᱛᱩᱝᱟᱭ ᱟᱨ ᱵᱷᱮᱜᱟᱨ ᱵᱷᱮᱜᱟᱨ ᱫᱤᱱᱨᱮ ᱨᱟᱵᱟᱝᱟᱭ ᱱᱚᱝᱠᱟᱜᱮ ᱦᱚᱭ ᱦᱤᱥᱤᱫ ᱫᱚ ᱵᱚᱫᱚᱞᱟᱠᱟᱜᱮ ᱛᱟᱦᱮᱱᱟ ᱠᱤᱪᱷᱩ ᱫᱤ ᱠᱤᱪᱷᱩ ᱪᱟᱸᱫᱚᱭ ᱥᱤᱛᱩᱝ ᱠᱷᱟᱱ ᱠᱤᱪᱷᱩ ᱪᱟᱸᱫᱚ ᱫᱚᱭ ᱨᱟᱵᱟᱝᱟ